ᱤᱧ ᱫᱟᱨᱡᱤᱞᱤᱝ ᱫᱟᱬᱟᱱᱤᱧ ᱪᱟᱞᱟᱣ ᱞᱮᱱᱟ ᱱᱚᱣᱟ ᱫᱟᱬᱟᱱ ᱫᱚ ᱯᱨᱚᱛᱷᱚᱢ ᱛᱮᱦᱮᱸᱠᱟᱱ ᱛᱤᱧᱟᱹ ᱚᱸᱰᱮ ᱪᱟᱞᱟᱣ ᱠᱟᱛᱮ ᱟᱹᱰᱤ ᱪᱤᱱᱛᱟᱹ ᱨᱮᱜᱤᱧ ᱥᱚᱢᱚᱥᱥᱟ ᱨᱤᱧ ᱯᱟᱲᱟᱣ ᱞᱮᱱᱟ ᱡᱟᱦᱟᱸ ᱫᱚ ᱟᱹᱰᱤ ᱢᱟᱱᱮ ᱚᱸᱰᱮ ᱪᱟᱞᱟᱣ ᱠᱟᱛᱮ ᱚᱠᱟᱨᱤᱧ ᱛᱟᱦᱮᱱᱟ ᱚᱠᱟᱞᱮᱠᱟᱛᱤᱧ ᱫᱟᱬᱟᱱᱟ ᱪᱮᱫᱞᱮᱠᱟᱛᱮ ᱢᱟᱱᱮᱧ ᱧᱮᱞ ᱟᱜᱩᱭᱟ ᱟᱹᱰᱤ ᱪᱤᱱᱛᱟᱹᱼᱵᱷᱟᱵᱱᱟ ᱜᱤᱧ ᱵᱩᱡᱷᱟᱹᱣᱮᱫ ᱠᱟᱱ ᱛᱟᱦᱮᱸᱫᱼᱟ ᱛᱚᱵᱮ ᱚᱸᱰᱮ ᱪᱟᱞᱟᱣ ᱠᱟᱛᱮ ᱞᱳᱠᱟᱞ ᱨᱮᱱ ᱵᱚᱭᱦᱟ ᱠᱚ ᱧᱟᱢ ᱠᱟᱛᱮ ᱪᱟᱞᱟᱣ ᱦᱩᱭ ᱞᱮᱱᱟ ᱫᱟᱬᱟᱱ ᱛᱚ ᱨᱟᱹᱥᱠᱟᱹ ᱢᱟ ᱨᱟᱹᱥᱠᱟᱹ ᱜᱮ ᱵᱩᱡᱷᱟᱹᱣᱮᱱ ᱟᱨ ᱚᱱᱟ ᱥᱟᱶᱛᱮ ᱢᱟᱱᱮ ᱪᱤᱱᱛᱟᱹ ᱦᱚᱸ ᱵᱩᱡᱷᱟᱹᱜ ᱠᱟᱱ ᱛᱟᱦᱮᱸᱫ ᱜᱮᱭᱟ ᱡᱮ ᱚᱠᱟ ᱞᱮᱠᱟᱧ ᱫᱟᱬᱟ ᱫᱟᱲᱮᱭᱟᱜᱼᱟ ᱥᱮᱧ ᱪᱟᱞᱟᱣ ᱫᱟᱲᱮᱭᱟᱜᱼᱟ ᱟᱭᱢᱟ ᱚᱡᱳᱜᱽ ᱢᱟᱱᱮ ᱟᱹᱱᱟᱹᱲᱤ ᱡᱟᱭᱜᱟ ᱛᱚ ᱡᱟᱦᱟᱸ ᱫᱚ ᱠᱩᱢᱵᱲᱩ ᱠᱚ ᱦᱚᱸ ᱵᱚᱛᱚᱨ ᱛᱮᱦᱮᱱᱟ ᱡᱟᱛᱮ ᱚᱱᱟ ᱠᱚ ᱥᱟᱢᱱᱟ ᱵᱟᱝ ᱦᱩᱭᱩᱜ ᱞᱮᱠᱟ ᱛᱟᱦᱮᱸᱞᱮᱱ ᱠᱷᱟᱱ ᱟᱹᱰᱤ ᱱᱟᱯᱟᱭ ᱜᱮ ᱵᱩᱡᱷᱟᱹᱜᱼᱟ